ᱢᱚᱬᱮ ᱜᱚᱴᱟᱜ ᱜᱟᱹᱰᱤ ᱨᱮᱭᱟᱜ ᱧᱩᱛᱩᱢ ᱦᱩᱭᱩᱜ ᱠᱟᱱᱟ ᱥᱟᱜᱟᱲ ᱜᱟᱹᱰᱤ ᱴᱨᱟᱠᱴᱚᱨ ᱜᱟᱹᱰᱤ ᱴᱨᱟᱠ ᱜᱟᱹᱰᱤ ᱴᱮᱢᱯᱩ ᱜᱟᱹᱰᱤ ᱰᱩᱞᱩᱝ ᱜᱟᱹᱰᱤ ᱟᱨ ᱥᱠᱩᱴᱟᱨ ᱜᱟᱹᱰᱤ ᱠᱟᱱᱟ ᱠᱚ